ᱟᱞᱮ ᱜᱟᱛᱟᱠ ᱨᱮᱱ ᱟᱭᱢᱟ ᱞᱮᱠᱟᱱ ᱵᱤᱡᱽᱱᱮᱥ ᱥᱮ ᱵᱮᱵᱽᱥᱟᱭ ᱦᱚᱲ ᱢᱮᱱᱟᱜ ᱠᱚᱜᱮᱭᱟ ᱪᱮᱫ ᱞᱮᱠᱟ ᱟᱫᱚᱢ ᱠᱚᱫᱚ ᱟᱹᱞᱩ ᱪᱟᱹᱥᱤ ᱵᱮᱸᱜᱟᱲ ᱪᱟᱹᱥᱤ ᱵᱷᱮᱱᱰᱤ ᱪᱟᱹᱥᱤ ᱟᱨ ᱮᱢᱟᱱ ᱮᱢᱟᱱᱟᱜ ᱡᱤᱱᱤᱥ ᱠᱚᱠᱚ ᱪᱟᱥ ᱜᱮᱭᱟ ᱢᱮᱱᱠᱷᱟᱱ ᱡᱚᱛᱚ ᱦᱚᱲ ᱫᱚ ᱡᱚᱛᱚ ᱞᱮᱠᱟ ᱯᱨᱚᱯᱷᱤᱴ ᱵᱟᱠᱚ ᱧᱟᱢᱫᱟ ᱚᱠᱟ ᱫᱚ ᱞᱟᱵᱷ ᱦᱚᱸ ᱦᱩᱭᱩᱜ ᱠᱟᱱ ᱛᱟᱠᱚ ᱜᱮᱭᱟ ᱞᱚᱥ ᱦᱚᱸ ᱦᱩᱭᱩᱜ ᱠᱟᱱ ᱛᱟᱠᱚ ᱜᱮᱭᱟ ᱟᱨ ᱩᱱᱠᱩᱣᱟᱜ ᱵᱤᱡᱽᱱᱮᱥ ᱨᱮ ᱚᱠᱟ ᱫᱚ ᱟᱹᱰᱤ ᱞᱟᱵᱷ ᱦᱚᱸ ᱦᱩᱭᱩᱜ ᱠᱟᱱ ᱜᱮᱭᱟ ᱞᱟᱵᱷ ᱠᱷᱟᱱ ᱫᱚ ᱠᱟᱡᱟᱠ ᱠᱚ ᱞᱟᱵᱷ ᱮᱫᱟ ᱞᱚᱥ ᱠᱷᱟᱱ ᱫᱚ ᱟᱹᱰᱤ ᱞᱚᱥ ᱠᱚ ᱧᱩᱨᱦᱟᱹᱜᱼᱟ ᱟᱨ ᱩᱱᱠᱩ ᱫᱚ ᱯᱨᱚᱯᱷᱤᱴ ᱧᱟᱢ ᱨᱮᱱᱟᱜ ᱪᱟᱱᱥ ᱫᱚ ᱟᱹᱰᱤ ᱠᱚᱢ ᱜᱮ ᱛᱟᱦᱮᱱ ᱠᱟᱱ ᱛᱟᱠᱚᱣᱟ ᱵᱤᱡᱽᱱᱮᱥ ᱨᱮ ᱩᱱᱠᱩ ᱫᱚ ᱟᱹᱰᱤ ᱞᱚᱥ ᱜᱮᱠᱚ ᱟᱹᱭᱠᱟᱹᱜ ᱮᱫ ᱠᱟᱱᱟ